ᱤᱧᱫᱚ ᱠᱟᱹᱴᱤᱡ ᱠᱷᱚᱱᱟᱜ ᱜᱮ ᱯᱟᱭᱨᱟᱜ ᱟᱹᱰᱤᱜᱟᱱᱤᱧ ᱠᱩᱥᱤᱭᱟᱜᱼᱟ ᱪᱮᱫᱟᱜ ᱡᱮ ᱤᱧ ᱜᱚᱲᱚᱢ ᱦᱟᱲᱟᱢ ᱞᱟᱹᱭᱟᱭ ᱡᱮ ᱯᱟᱭᱨᱟ ᱞᱮᱱᱠᱷᱟᱡ ᱟᱹᱰᱤ ᱠᱟᱡᱟᱠ ᱦᱚᱲᱢᱚ ᱛᱤᱨᱭᱟᱹ ᱫᱚᱦᱚᱭᱟ ᱵᱮᱭᱟᱢᱚᱜᱼᱟ ᱨᱩᱣᱟᱹ ᱦᱟᱹᱥᱩ ᱠᱚ ᱵᱟᱝ ᱧᱮᱧᱟᱢᱟ ᱥᱮ ᱡᱟᱦᱟᱸ ᱛᱤᱱ ᱨᱮ ᱰᱩᱵᱟᱹ ᱠᱚᱨᱮᱜ ᱰᱩᱵᱟᱹ ᱮᱢᱟᱱ ᱞᱮᱠᱷᱟᱡ ᱮ ᱥᱮ ᱫᱟᱜ ᱠᱚᱨᱮᱢ ᱯᱷᱮᱰ ᱮᱢᱟᱱ ᱞᱮᱱᱠᱷᱟᱡ ᱟᱹᱱᱟᱹᱲᱤ ᱡᱟᱭᱜᱟ ᱨᱮ ᱛᱳ ᱚᱱᱟ ᱠᱚᱨᱮ ᱠᱚᱡ ᱠᱷᱚᱡ ᱯᱟᱭᱨᱟᱜ ᱪᱮᱫ ᱞᱮᱱᱠᱷᱟᱡ ᱵᱟᱧᱪᱟᱣ ᱨᱮ ᱛᱟᱦᱮᱱ ᱦᱩᱭᱩᱜ ᱠᱟᱱᱟ ᱱᱤᱡᱮᱜᱮ ᱥᱮ ᱟᱨᱦᱚᱸ ᱢᱩᱨᱩᱠᱷ ᱛᱮ ᱚᱱᱠᱟ ᱡᱩᱫᱤ ᱯᱟᱭᱨᱟᱜ ᱠᱟᱹᱛ ᱜᱮᱢ ᱵᱟᱲᱟᱭᱟ ᱛᱚᱵᱮ ᱟᱨ ᱡᱟᱦᱟᱸᱭ ᱴᱟᱜ ᱚᱱᱠᱟᱱ ᱫᱟᱜ ᱛᱟᱞᱟᱨᱮ ᱵᱤᱯᱚᱫ ᱨᱮ ᱯᱟᱲᱟᱣ ᱞᱮᱱᱠᱷᱟᱱ ᱩᱱᱤ ᱦᱚᱸᱢ ᱵᱟᱧᱪᱟᱣ ᱫᱟᱲᱮᱭᱟᱭ ᱠᱟᱱᱟ ᱱᱚᱣᱟᱛᱮ ᱤᱧᱫᱚ ᱯᱟᱭᱨᱟᱜ ᱟᱹᱰᱤᱜᱟᱱ ᱤᱧ ᱠᱩᱥᱤᱭᱟᱜᱼᱟ ᱟᱨ ᱩᱢ ᱠᱟᱛᱮᱫ ᱟᱹᱰᱤ ᱥᱟᱺᱜᱤᱧ ᱦᱚᱸ ᱯᱟᱭᱨᱟ ᱠᱟᱛᱮᱜ ᱫᱚ ᱤᱭᱟᱹ ᱩᱱᱩᱢ ᱠᱟᱛᱮᱜ ᱦᱚᱸᱧ ᱥᱮᱱ ᱫᱟᱲᱮᱭᱟᱜ ᱜᱮᱭᱟ ᱟᱨ ᱡᱚᱠᱷᱚᱱ ᱥᱟᱦᱮᱸᱫ ᱤᱧ ᱤᱭᱟᱹᱜ ᱛᱤᱧᱟ ᱞᱟᱸᱜᱟᱜ ᱛᱤᱧᱟᱹ ᱛᱚᱠᱷᱚᱱ ᱫᱚ ᱠᱟᱛᱮᱜ ᱦᱚᱸᱧ ᱯᱟᱭᱨᱟ ᱫᱟᱲᱮᱭᱟᱜ ᱜᱮᱭᱟ ᱟᱨ ᱟᱞᱮ ᱥᱩᱨ ᱨᱮᱫᱚ ᱜᱟᱰᱟ ᱦᱮᱱᱟᱜ ᱛᱮ ᱯᱟᱭᱨᱟᱜ ᱫᱚ ᱠᱟᱹᱴᱤᱡ ᱠᱷᱚᱡ ᱜᱤᱧ ᱵᱟᱰᱟᱭᱟ ᱤᱧᱫᱚ ᱯᱟᱭᱨᱟᱜ ᱫᱚ ᱟᱹᱰᱤᱜᱟᱱ ᱜᱤᱧ ᱠᱩᱥᱤᱭᱟᱜᱼᱟ ᱟᱨ ᱯᱟᱭᱨᱟᱜ ᱥᱚᱢᱚᱭ ᱨᱮ ᱠᱟᱹᱴᱤᱡ ᱤᱧ ᱛᱟᱦᱮᱸ ᱠᱟᱱᱟ ᱠᱟᱹᱴᱤᱡ ᱧᱚᱜ ᱛᱚᱠᱷᱚᱱ ᱫᱚ ᱨᱩᱣᱟᱹ ᱦᱟᱹᱥᱩ ᱠᱚᱫᱚ ᱵᱟᱝ ᱧᱟᱢᱤᱧ ᱠᱟᱱ ᱛᱟᱦᱮᱱᱟ ᱯᱟᱭᱨᱟᱜ ᱜᱟᱰᱟᱨᱮ ᱟᱹᱰᱤ ᱡᱳᱨᱤᱧ ᱠᱩᱥᱤᱭᱟᱜ ᱠᱟᱱ ᱛᱟᱦᱮᱱᱟ